ᱤᱧᱟᱹᱜ ᱟᱛᱳ ᱨᱮ ᱟᱞᱮ ᱤᱥᱠᱩᱞ ᱨᱮ ᱚᱱᱮ ᱴᱚᱭᱞᱮᱴ ᱡᱟᱛᱮ ᱛᱟᱦᱮᱱ ᱢᱚᱡᱽ ᱠᱚ ᱫᱚᱦᱚᱭ ᱥᱟᱯᱷᱟ ᱟᱨ ᱧᱩᱭ ᱫᱟᱜ ᱦᱚᱸ ᱡᱟᱛᱮ ᱢᱚᱡᱽ ᱛᱟᱦᱮᱱ ᱥᱮ ᱯᱩᱛᱷᱤ ᱠᱩ ᱰᱨᱮᱥ ᱠᱚ ᱥᱮ ᱵᱮᱧᱪᱤ ᱡᱮᱱᱚ ᱛᱟᱦᱮᱱ ᱛᱟᱦᱚᱞᱮ ᱜᱤᱫᱽᱨᱟᱹ ᱠᱚ ᱫᱩᱲᱩᱵ ᱞᱟᱹᱜᱤᱫ ᱡᱮᱱᱳ ᱚᱥᱩᱵᱤᱫᱷᱟ ᱵᱟᱝ ᱦᱩᱭᱩᱜ ᱛᱟᱠᱳ ᱟᱨ ᱧᱩ ᱫᱟᱜ ᱨᱮᱱᱟᱜ ᱵᱷᱟᱜᱮ ᱡᱚᱛᱚ ᱠᱷᱚᱡ ᱵᱷᱟᱜᱮ ᱠᱚ ᱧᱟᱢ ᱟᱨ ᱚᱱᱟᱦᱚᱸ ᱠᱟᱛᱷᱟ ᱫᱚ ᱵᱚᱞᱮ ᱦᱮᱰᱢᱟᱥᱴᱟᱨ ᱜᱮᱧ ᱜᱟᱞᱢᱟᱨᱟᱣᱟᱭ ᱠᱟᱱᱟ ᱡᱮ ᱟᱛᱳ ᱨᱮᱭᱟᱜ ᱢᱤᱫᱴᱮᱡ ᱵᱷᱟᱜᱮ ᱫᱟᱜ ᱧᱩ ᱞᱟᱹᱜᱤᱫ ᱠᱚᱞ ᱥᱮ ᱴᱚᱭᱞᱮᱴ ᱦᱚᱸ ᱟᱨᱦᱚᱸ ᱰᱷᱮᱨ ᱰᱷᱮᱨ ᱡᱮᱱᱚ ᱛᱟᱦᱮᱱ ᱰᱷᱮᱨ ᱰᱷᱮᱨ ᱡᱮᱱᱚ ᱛᱟᱦᱮᱱ ᱩᱱᱠᱩ ᱡᱮᱱᱚ ᱠᱚ ᱧᱟᱢ ᱯᱟᱲᱦᱟᱜ ᱡᱟᱦᱟᱱ ᱚᱥᱩᱵᱤᱫᱷᱟ ᱟᱞᱚ ᱦᱩᱭᱩᱜ ᱨᱟᱹᱯᱩᱫ ᱵᱮᱧᱪᱤ ᱠᱚᱦᱚᱸ ᱡᱮᱱᱚ ᱟᱞᱚ ᱛᱟᱦᱮᱱ ᱡᱚᱛᱚ ᱜᱮ ᱡᱮᱱᱚ ᱥᱟᱯᱷᱟ ᱥᱟ ᱯᱷᱤ ᱛᱟᱦᱮᱱ ᱚᱱᱟ ᱞᱟᱹᱜᱤᱫ ᱵᱚᱞᱮ ᱟᱞᱮᱱᱤᱧ ᱦᱮᱰᱢᱟᱥᱴᱟᱨ ᱥᱟᱞᱟᱜ ᱱᱚᱣᱟ ᱠᱚ ᱧ ᱜᱟᱞᱢᱟᱨᱟᱣ ᱠᱟᱫᱟ ᱱᱤᱭᱟᱹ ᱜᱮ